ᱦᱮᱞᱳ ᱯᱤ ᱮᱢ ᱠᱮ ᱵᱷᱤ ᱚᱣᱟᱭ ᱤᱧ ᱦᱚᱸ ᱯᱨᱚᱥᱤᱠᱠᱷᱚᱱ ᱥᱟᱹᱱᱟᱹᱧ ᱠᱟᱱᱟ ᱟᱨ ᱱᱚᱣᱟ ᱯᱨᱚᱥᱤᱠᱠᱷᱚᱱ ᱞᱟᱹᱜᱤᱫ ᱛᱮ ᱚᱯᱞᱤᱠᱮᱥᱚᱱ ᱤᱧ ᱮᱢ ᱞᱮᱫᱟ ᱛᱚ ᱯᱨᱚᱥᱤᱠᱠᱷᱚᱱ ᱨᱮ ᱪᱮᱫ ᱠᱚ ᱪᱤᱠᱟᱹ ᱦᱩᱭᱩᱜᱼᱟ ᱚᱱᱟ ᱨᱮᱱᱟᱜ ᱥᱚᱡᱷᱟᱣ ᱤᱢᱟᱹᱧ ᱢᱮ ᱥᱚᱡᱷᱟᱣ ᱮᱢ ᱯᱚᱨᱮ ᱤᱧᱟᱹᱜ ᱚᱱᱟ ᱡᱤᱜᱽᱜᱮᱥ ᱠᱟᱛᱤᱧ ᱢᱮ ᱯᱤ ᱮᱢ ᱠᱮ ᱚᱣᱟᱭ ᱥᱤ ᱨᱮ ᱤᱧᱦᱚᱸ ᱥᱮᱪᱮᱫᱚᱜ ᱥᱟᱹᱱᱟᱹᱧ ᱠᱟᱱᱟ ᱥᱮᱪᱮᱫ ᱠᱟᱛᱮᱫ ᱤᱧᱦᱚᱸ ᱞᱟᱦᱟᱱᱛᱤ ᱰᱟᱦᱟᱨᱤᱧ ᱟᱨᱡᱟᱣ ᱢᱟ ᱟᱨ ᱨᱚᱡᱽᱜᱟᱨ ᱥᱨᱳᱛ ᱨᱤᱧ ᱦᱤᱡᱩᱜ ᱞᱟᱹᱜᱤᱫ ᱛᱤᱧ ᱟᱢ ᱴᱷᱮᱱᱤᱧ ᱮᱯᱞᱤᱠᱮᱥᱚᱱ ᱟᱠᱟᱫᱟ ᱚᱱᱟ ᱮᱯᱞᱤᱠᱮᱥᱚᱱ ᱨᱮ ᱡᱚᱵᱟᱵᱽ ᱮᱢᱟᱹᱧ ᱢᱮ ᱦᱮᱞᱳ ᱯᱤ ᱠᱮ ᱮᱢ ᱮ ᱚᱣᱟᱭ